ᱤᱧᱟᱹᱜ ᱢᱮᱱ ᱛᱮᱫᱚ ᱟᱨ ᱱᱚᱜᱼᱚᱸᱭ ᱟᱛᱳ ᱥᱚᱢᱟᱡᱽ ᱨᱮ ᱵᱟᱯᱞᱟ ᱠᱚᱨᱮᱜ ᱥᱚᱨᱦᱟᱭ ᱠᱚᱨᱮᱜ ᱰᱤᱡᱮ ᱠᱚ ᱮᱱᱮᱡᱼᱟ ᱱᱤᱭᱟᱹ ᱫᱚ ᱤᱧᱟᱹᱜ ᱢᱮᱱ ᱛᱮᱫᱚ ᱵᱷᱟᱜᱮ ᱫᱚ ᱵᱟᱹᱧ ᱵᱟᱲᱟᱭᱟ ᱡᱮᱦᱮᱛᱩ ᱟᱵᱚ ᱥᱟᱱᱛᱟᱲ ᱥᱚᱢᱟᱡᱽ ᱨᱮᱱᱟᱜ ᱛᱩᱢᱫᱟ ᱜ ᱴᱟᱢᱟᱠ ᱫᱚ ᱢᱤᱫᱴᱮᱡ ᱨᱟᱹᱥᱠᱟᱹ ᱨᱮᱱᱟᱜ ᱡᱤᱱᱤᱥ ᱠᱟᱱ ᱛᱟᱵᱳᱱᱟ ᱱᱤᱭᱟᱹ ᱟᱵᱚ ᱵᱷᱮᱜᱟᱨ ᱪᱟᱞᱟᱣ ᱞᱮᱱᱠᱷᱟᱡ ᱵᱟᱹᱲᱤᱡ ᱜᱮ ᱫᱮᱠᱷᱟᱜ ᱠᱟᱱᱟ ᱟᱨ ᱱᱮᱛᱟᱨ ᱨᱮᱱ ᱜᱤᱫᱽᱨᱟᱹ ᱱᱮᱛᱟᱨ ᱨᱮᱱ ᱡᱩᱜᱽ ᱡᱟᱢᱟᱱᱟ ᱨᱮᱱ ᱜᱤᱫᱽᱨᱟᱹ ᱠᱚ ᱱᱤᱭᱮ ᱵᱤᱥᱚᱭ ᱛᱮ ᱵᱟᱠᱚ ᱵᱟᱲᱟᱭ ᱫᱟᱲᱮᱭᱟᱜᱼᱟ ᱱᱤᱭᱟᱹ ᱟᱹᱵᱩ ᱟᱵᱚᱣᱟᱜ ᱥᱟᱱᱛᱟᱲ ᱥᱚᱢᱟᱡᱽ ᱨᱮ ᱱᱤᱭᱟᱹᱵᱚᱱ ᱛᱩᱢᱫᱟᱹᱜ ᱴᱟᱢᱟᱠ ᱨᱮᱭᱟᱜ ᱡᱮ ᱨᱟᱹᱥᱠᱟᱹ ᱚᱱᱟ ᱵᱚᱱ ᱵᱟᱹᱜᱤ ᱦᱚᱴᱚ ᱟᱜ ᱠᱟᱱᱟ ᱱᱤᱭᱹ ᱫᱚ ᱵᱟᱝ ᱵᱷᱟᱹᱜᱤᱭᱟ ᱢᱮᱱᱛᱮ ᱟᱨ ᱤᱧ ᱱᱤᱭᱟᱹ ᱢᱚᱡᱽ ᱫᱚ ᱵᱟᱟᱹᱧ ᱢᱮᱱᱟᱜ ᱠᱟᱱᱟ ᱵᱟᱹᱲᱤᱡ ᱜᱤᱧ ᱢᱮᱱᱟᱜ ᱠᱟᱱᱟ ᱡᱮ ᱱᱤᱭᱟᱹ ᱟᱨᱦᱚᱸ ᱜᱤᱫᱽᱨᱟᱹ ᱠᱚ ᱵᱟᱰᱟᱭ ᱢᱟ ᱦᱤᱡᱩᱜ ᱢᱟ